ᱦᱮᱸ ᱦᱮᱞᱳ ᱦᱮᱸ ᱟᱢᱫᱚ ᱚᱠᱟ ᱠᱷᱚᱱ ᱪᱚᱢ ᱨᱚᱲᱮᱫ ᱠᱟᱱ ᱟᱪᱪᱷᱟ ᱟᱪᱪᱷᱟ ᱪᱮᱫ ᱞᱮᱠᱟᱢ ᱪᱮᱫ ᱞᱮᱠᱟᱢ ᱪᱮᱫ ᱞᱮᱠᱟ ᱮᱱᱛᱮ ᱛᱤᱥ ᱠᱷᱚᱱ ᱧᱟᱢ ᱜᱮᱭᱟᱢ ᱜᱚᱲᱚ ᱠᱚᱫᱚ ᱟᱫᱚ ᱟᱢ ᱢᱟ ᱦᱚᱲ ᱠᱟᱱᱟᱢ ᱛᱷᱚᱨ ᱵᱟᱝ ᱡᱟᱦᱟᱱ ᱨᱮᱦᱮᱫ ᱨᱟᱱ ᱠᱚᱯᱮ ᱡᱚᱢᱟ ᱛᱳ ᱵᱟᱢ ᱡᱚᱢ ᱠᱟᱫᱟ ᱟᱪᱪᱷᱟ ᱚᱱᱟ ᱠᱚ ᱡᱚᱢ ᱵᱟᱲᱟ ᱠᱟᱛᱮᱫ ᱦᱚᱸ ᱵᱟᱝ ᱠᱚᱢᱚᱜ ᱠᱟᱱᱟ ᱵᱟᱝ ᱦᱮᱸ ᱠᱟᱡᱟᱠ ᱜᱮ ᱛᱟᱦᱮᱱ ᱜᱤᱭᱟᱹᱧ ᱛᱟᱦᱮᱸ ᱫᱚ ᱟᱫᱚ ᱦᱤᱡᱩᱜ ᱠᱷᱟᱱ ᱫᱚᱢ ᱟᱹᱰᱤ ᱞᱚᱜᱚᱱ ᱢᱟᱪᱷᱟ ᱜᱮ ᱦᱤᱡᱩᱜ ᱯᱮ ᱮ ᱤᱱᱠᱟᱹ ᱜᱮ ᱛᱷᱚᱲᱟ ᱰᱷᱮᱹᱨ ᱢᱟᱪᱷᱟ ᱜᱮ ᱦᱩᱭᱩᱜᱼᱟ ᱤᱱᱟᱹᱜ ᱞᱟᱦᱟᱨᱮ ᱵᱟᱝ ᱦᱩᱭᱩᱜᱼᱟ ᱚᱸᱰᱮ ᱢᱮᱱᱟᱜᱼᱟ ᱵᱷᱤᱲ ᱨᱮᱱᱟᱜ ᱦᱮᱸ ᱵᱚᱞᱮ ᱡᱩᱫᱤ ᱯᱮ ᱦᱤᱡᱩᱜ ᱠᱷᱟᱱ ᱫᱚ ᱚᱱᱮ ᱚᱱᱠᱟ ᱫᱚᱥᱴᱟ ᱥᱟᱲᱮ ᱫᱚᱥᱴᱟ ᱠᱷᱚᱱᱜᱮ ᱞᱮᱹᱴ ᱦᱩᱭᱩᱜ ᱟᱛᱳ ᱱᱚᱛᱮ ᱦᱚᱸ ᱱᱚᱝᱠᱟᱜᱮ ᱤᱧ ᱦᱚᱸ ᱵᱟᱹᱧ ᱦᱮᱡ ᱜᱚᱫᱚᱜᱼᱟ ᱚᱲᱟᱜ ᱠᱚᱨᱮᱜ ᱜᱮ ᱦᱮᱸ ᱴᱷᱤᱠ ᱜᱮᱭᱟ ᱵᱮᱹᱥ ᱛᱟᱦᱞᱮ ᱦᱮᱸ ᱡᱚᱦᱟᱨ ᱜᱮ